ᱟᱞᱮ ᱱᱚᱣᱟ ᱯᱩᱨᱩᱞᱤᱭᱟᱹ ᱦᱚᱱᱚᱛ ᱨᱮ ᱥᱟᱱᱛᱟᱲᱤᱛᱮ ᱚᱞᱚᱜ ᱯᱟᱲᱦᱟᱣᱫᱚ ᱟᱞᱮ ᱴᱚᱴᱷᱟ ᱠᱚᱨᱮᱡ ᱫᱚ ᱮᱠᱴᱩ ᱫᱮᱥᱨᱤᱛᱮ ᱞᱮ ᱮᱦᱚᱵ ᱟᱠᱟᱫᱟ ᱢᱮᱱᱠᱷᱟᱱ ᱦᱟᱱᱟ ᱡᱟᱦᱟᱸ ᱥᱟᱹᱛᱩᱲᱤ ᱱᱤᱛᱩᱲᱤ ᱵᱞᱚᱠᱞᱮ ᱢᱮᱛᱟᱜ ᱠᱟᱱ ᱥᱮ ᱠᱟᱥᱤᱯᱩᱨ ᱛᱷᱟᱱᱟ ᱚᱱᱟ ᱮᱞᱟᱠᱟ ᱠᱚᱨᱮᱡ ᱫᱚ ᱟᱹᱰᱤ ᱢᱟᱲᱟᱝ ᱠᱷᱚᱱᱜᱮ ᱥᱟᱱᱛᱟᱲᱤᱛᱮ ᱚᱞᱚᱜ ᱯᱟᱲᱦᱟᱣ ᱮᱦᱚᱵ ᱟᱠᱟᱱᱟ ᱟᱨ ᱵᱷᱟᱜᱮ ᱜᱮ ᱪᱟᱞᱟᱜ ᱠᱟᱱᱟ ᱥᱮ ᱟᱞᱮ ᱴᱚᱴᱷᱟ ᱠᱚᱨᱮᱡ ᱫᱚ ᱨᱤᱠᱟᱹᱭᱮᱫ ᱞᱮ ᱡᱟᱛᱮ ᱟᱞᱮ ᱴᱚᱴᱷᱟ ᱠᱚᱨᱮᱱᱦᱚᱸ ᱥᱟᱱᱛᱟᱲᱤᱛᱮ ᱚᱞᱚᱜ ᱯᱟᱲᱦᱟᱣᱞᱮ ᱪᱟᱹᱞᱩ ᱫᱟᱲᱮᱜ ᱚᱱᱠᱟᱞᱮᱠᱟ ᱠᱟᱹᱢᱤ ᱦᱚᱨᱟᱞᱮ ᱥᱟᱵ ᱟᱠᱟᱫᱟ ᱟᱨ ᱱᱚᱣᱟ ᱡᱟᱦᱟᱸ ᱜᱩᱨᱩ ᱜᱚᱢᱠᱮᱭᱟᱜ ᱡᱟᱱᱟᱢ ᱢᱟᱦᱟ ᱩᱯᱚᱞᱚᱠᱠᱷᱮ ᱮᱠᱥᱚ ᱵᱚᱪᱷᱚᱨ ᱯᱩᱨᱛᱤ ᱩᱯᱚᱞᱚᱠᱠᱷᱚᱛᱮ ᱢᱤᱥᱚᱱ ᱫᱩᱦᱟᱡᱟᱨ ᱯᱚᱸᱪᱤᱥ ᱞᱮᱠᱟᱛᱮ ᱢᱤᱫᱴᱮᱡ ᱠᱟᱹᱢᱤᱦᱚᱨᱟ ᱥᱟᱵ ᱟᱠᱟᱱᱟ ᱡᱟᱛᱮ ᱡᱟᱦᱟᱸ ᱛᱤᱱᱟᱹᱜ ᱜᱮ ᱥᱟᱱᱛᱟᱲ ᱚᱫᱽᱫᱷᱩᱥᱤᱛᱚ ᱮᱞᱟᱠᱟ ᱢᱮᱱᱟᱜᱼᱟ ᱚᱱᱟ ᱮᱞᱟᱠᱟ ᱠᱚᱨᱮᱱ ᱡᱟᱛᱮ ᱥᱟᱱᱛᱟᱲᱤᱛᱮ ᱚᱞᱚᱜ ᱯᱟᱲᱦᱟᱜ ᱦᱩᱭᱩᱜ ᱢᱟ ᱱᱚᱝᱠᱟᱞᱮᱠᱟ ᱢᱤᱫᱴᱮᱡ ᱠᱟᱹᱢᱤᱦᱚᱨᱟ ᱥᱟᱵ ᱟᱠᱟᱱᱟ ᱟᱫᱚ ᱚᱱᱟ ᱠᱟᱹᱢᱤᱦᱚᱨᱟ ᱥᱟᱵ ᱞᱮᱠᱟᱛᱮᱜᱮ ᱡᱟᱦᱟᱸ ᱤᱥᱠᱩᱞ ᱠᱚᱨᱮᱜᱮ ᱥᱟᱱᱛᱟᱲᱤ ᱜᱤᱫᱟᱹᱨ ᱥᱟᱸᱜᱮᱧᱚᱜ ᱢᱮᱱᱟᱜᱠᱚ ᱚᱱᱟ ᱤᱥᱠᱩᱞ ᱠᱚᱨᱮᱱ ᱜᱟᱨᱡᱮᱱ ᱢᱤᱴᱤᱱ ᱰᱟᱠᱟᱣ ᱠᱟᱛᱮᱫ ᱢᱤᱫᱴᱮᱡ ᱢᱤᱴᱤᱱ ᱫᱚᱦᱚ ᱦᱩᱭᱩᱜ ᱠᱟᱱᱟ ᱟᱨ ᱚᱱᱟ ᱢᱤᱫᱴᱤᱱ ᱛᱟᱞᱟᱛᱮ ᱢᱤᱫᱴᱮᱱ ᱨᱮᱡᱩᱞᱮᱥᱚᱱ ᱚᱞ ᱠᱟᱛᱮᱫ ᱮᱥ ᱟᱭ ᱚᱯᱤᱥ ᱟᱨ ᱮᱥ ᱟᱭ ᱚᱯᱤᱥ ᱠᱷᱚᱱ ᱯᱷᱚᱨᱳᱣᱟᱨᱰ ᱠᱟᱛᱮᱫ ᱰᱤ ᱟᱭ ᱴᱷᱮᱡ ᱵᱟᱲᱟᱭ ᱛᱟᱞᱟᱛᱮ ᱢᱟᱱᱮ ᱚᱱᱟ ᱤᱥᱠᱩᱞ ᱠᱚᱨᱮ ᱵᱟᱭᱳᱼᱞᱤᱝᱜᱩᱞ ᱵᱮᱥᱤᱠᱛᱮ ᱚᱞᱚᱜ ᱯᱟᱲᱦᱟᱣ ᱪᱟᱹᱞᱩ ᱨᱮᱱᱟᱜ ᱠᱟᱹᱢᱤᱦᱚᱨᱟ ᱥᱟᱵ ᱨᱟᱠᱟᱯ ᱟᱠᱟᱱᱟ ᱟᱨ ᱯᱩᱛᱷᱤ ᱯᱚᱛᱚᱵᱽᱠᱚ ᱦᱚᱸ ᱢᱚᱴᱟᱢᱩᱴᱤ ᱴᱷᱤᱠᱴᱷᱟᱠ ᱜᱮ ᱧᱟᱢᱚᱜ ᱠᱟᱱᱟ ᱛᱚᱵᱮ ᱪᱮᱛᱟᱱ ᱞᱮᱵᱮᱞ ᱡᱟᱦᱟᱸᱠᱚ ᱢᱮᱛᱟᱜ ᱠᱟᱱ ᱡᱟᱦᱟᱸᱫᱚ ᱯᱷᱟᱭᱤᱵᱽ ᱠᱷᱚᱱᱟᱜ ᱢᱟᱫᱽᱫᱷᱚᱢᱤᱠ ᱥᱮ ᱮᱭᱤᱪ ᱮᱥ ᱞᱮᱵᱮᱞ ᱚᱱᱟᱠᱚᱨᱮ ᱠᱤᱪᱷᱩ ᱠᱤᱪᱷᱩ ᱠᱚᱨᱮ ᱯᱩᱛᱷᱤ ᱯᱟᱛᱟᱢ ᱠᱚ ᱚᱱᱟ ᱢᱟᱱᱮ ᱥᱩᱡᱳᱜᱽ ᱡᱚᱛᱚᱠᱚ ᱵᱟᱠᱚ ᱧᱟᱢᱮᱜᱼᱟ ᱥᱮ ᱥᱚᱢᱚᱭ ᱢᱚᱛᱚ ᱵᱟᱝ ᱧᱟᱢᱚᱜ ᱠᱟᱱᱟ ᱥᱟᱶᱛᱮ ᱡᱟᱦᱟᱸ ᱢᱤᱫᱵᱟᱨ ᱮᱴᱠᱮᱴᱚᱬᱮ ᱢᱮᱱᱟᱜᱼᱟᱱ ᱚᱱᱟᱫᱚ ᱦᱩᱭᱩᱜ ᱠᱟᱱᱟ ᱢᱟᱪᱮᱫᱠᱚ ᱩᱱᱟᱹᱜ ᱥᱟᱯᱷᱤᱥᱮᱱ ᱡᱟᱦᱟᱸᱠᱚ ᱢᱮᱛᱟᱜᱠᱟᱱ ᱡᱟᱦᱟᱸ ᱛᱤᱱᱟᱹᱜ ᱤᱥᱴᱩᱰᱮᱱᱴ ᱦᱤᱥᱟᱹᱵᱽᱛᱮ ᱢᱟᱪᱮᱫ ᱫᱚᱨᱠᱟᱨᱟ ᱚᱱᱠᱟ ᱱᱤᱛᱚᱜ ᱢᱟᱪᱮᱫ ᱵᱟᱹᱱᱩᱜ ᱠᱚᱛᱮ ᱮᱠᱴᱩ ᱟᱱᱟᱴ ᱢᱟᱫᱽᱫᱷᱚᱢ ᱛᱮᱜᱮ ᱚᱱᱟ ᱚᱞᱚᱜ ᱯᱟᱲᱦᱟᱣᱫᱚ ᱞᱟᱦᱟᱥᱮᱱ ᱥᱮᱱ ᱤᱫᱤᱜ ᱠᱟᱱᱟ